ᱯᱟᱹᱦᱤᱞᱨᱮ ᱨᱮᱥᱴᱩᱨᱮᱱᱴ ᱨᱮᱱ ᱢᱟᱹᱞᱤᱠ ᱤᱧ ᱯᱷᱳᱱ ᱟᱫᱮᱭᱟ ᱟᱨᱤᱧ ᱠᱩᱞᱤ ᱠᱮᱫᱮᱭᱟ ᱟᱯᱮᱭᱟᱜ ᱨᱮᱥᱴᱩᱨᱮᱱᱴ ᱨᱮ ᱪᱮᱫ ᱪᱮᱫ ᱡᱚᱢᱟᱜ ᱢᱮᱱᱟᱜ ᱼᱟ ᱛᱤᱱᱟᱹᱜ ᱠᱟᱛᱮᱫ ᱜᱚᱱᱚᱝ ᱛᱚ ᱨᱮᱥᱴᱩᱨᱮᱱᱴ ᱨᱮᱱ ᱢᱟᱹᱞᱤᱠ ᱮ ᱢᱮᱛᱟ ᱫᱤᱧᱟ ᱵᱷᱮᱡᱤᱴᱮᱵᱚᱞ ᱪᱚᱯ ᱯᱤᱡᱽᱡᱟ ᱰᱤᱢᱴᱳᱥᱴ ᱪᱟᱣᱢᱤᱱ ᱮᱜᱽᱨᱳᱞ ᱮᱢᱟᱱ ᱛᱮᱭᱟᱜᱼᱮ ᱞᱟᱹᱭ ᱟᱹᱫᱤᱧᱟ ᱛᱚᱧ ᱢᱮᱛᱟ ᱫᱮᱭᱟ ᱟᱞᱮ ᱯᱮ ᱦᱚᱲ ᱜᱟᱛᱮ ᱠᱩᱲᱤ ᱢᱮᱱᱟᱜ ᱞᱮᱭᱟ ᱛᱚ ᱵᱟᱨᱭᱟ ᱨᱳᱞ ᱟᱨ ᱢᱤᱫ ᱴᱮᱱ ᱵᱷᱮᱡᱤᱴᱮᱵᱚᱞ ᱪᱚᱯ ᱞᱮ ᱦᱟᱛᱟᱣᱟ ᱟᱢ ᱟᱹᱭᱩᱵ ᱵᱮᱲᱟ ᱜᱟᱰᱟ ᱟᱲᱮᱨᱮ ᱟᱹᱜᱩ ᱦᱚᱴᱚ ᱟᱞᱮᱭᱟᱢ ᱢᱟᱹᱞᱤᱠᱮ ᱢᱮᱱᱠᱮᱫᱟ ᱴᱷᱤᱠ ᱜᱮᱭᱟ ᱯᱟᱸᱪ ᱵᱟᱡᱮ ᱜᱟᱰᱟ ᱟᱲᱮᱨᱤᱧ ᱤᱫᱤ ᱦᱚᱴᱚ ᱟᱯᱮᱭᱟ